ᱩᱛᱱᱟᱹᱣ ᱵᱟᱠᱷᱨᱟᱛᱮ ᱯᱨᱚᱛᱷᱚᱢ ᱨᱮᱜᱮ ᱢᱮᱱ ᱜᱟᱱᱚᱜᱼᱟ ᱡᱮ ᱵᱤᱜᱽᱜᱟᱱ ᱨᱮᱭᱟᱜ ᱠᱟᱛᱷᱟ ᱵᱤᱜᱽᱜᱟᱱ ᱫᱚ ᱟᱹᱰᱤ ᱫᱤᱱ ᱠᱷᱚᱱᱟᱜ ᱟᱭᱢᱟ ᱡᱟᱹᱥᱛᱤ ᱜᱮ ᱩᱛᱱᱟᱹᱣ ᱟᱠᱟᱱᱟ ᱛᱚᱵᱮ ᱵᱤᱜᱽᱜᱟᱱ ᱨᱮᱭᱟᱜ ᱩᱛᱱᱟᱹᱣ ᱠᱷᱟᱹᱛᱤᱨ ᱛᱮ ᱱᱟᱦᱟᱜ ᱟᱵᱚ ᱟᱭᱢᱟ ᱞᱮᱠᱟᱱ ᱠᱟᱹᱢᱤ ᱦᱚᱨᱟ ᱵᱚᱱ ᱠᱟᱹᱢᱤ ᱫᱟᱲᱮᱭᱟᱜ ᱠᱟᱱᱟ ᱡᱮᱞᱮᱠᱟ ᱪᱟᱥ ᱟᱵᱟᱫ ᱨᱮᱦᱚᱸ ᱧᱮᱞᱚᱜ ᱠᱟᱱᱟ ᱴᱨᱟᱠᱴᱟᱨ ᱥᱮ ᱦᱳᱲᱳ ᱨᱚᱦᱚᱭ ᱢᱮᱥᱤᱱ ᱦᱳᱲᱳ ᱜᱮᱫ ᱢᱮᱥᱤᱱ ᱟᱭᱢᱟ ᱞᱮᱠᱟᱱ ᱢᱮᱥᱤᱱ ᱨᱟᱠᱟᱵ ᱟᱠᱟᱱ ᱠᱷᱟᱹᱛᱤᱨ ᱱᱮᱛᱟᱨ ᱫᱚ ᱦᱚᱲ ᱠᱚ ᱠᱟᱹᱢᱤ ᱦᱚᱲ ᱵᱟᱝ ᱠᱚ ᱧᱟᱢᱚᱜ ᱠᱟᱱ ᱨᱮᱦᱚᱸ ᱱᱮᱛᱟᱨ ᱪᱟᱥ ᱨᱟᱠᱟᱵ ᱛᱮ ᱪᱟᱹᱥᱤ ᱠᱚᱣᱟᱜ ᱩᱱᱟᱹᱜ ᱟᱱᱟᱴ ᱵᱟᱝ ᱦᱳᱭᱳᱜ ᱠᱟᱱ ᱛᱟᱠᱚᱣᱟ ᱚᱱᱟᱛᱟᱭᱚᱢ ᱚᱞᱚᱜ ᱯᱟᱲᱦᱟᱜ ᱵᱟᱠᱷᱨᱟ ᱛᱮᱦᱚᱸ ᱱᱟᱱᱟ ᱨᱚᱠᱚᱢ ᱵᱳᱭ ᱨᱟᱠᱟᱵ ᱟᱠᱟᱱᱟ ᱢᱳᱵᱟᱭᱤᱞ ᱠᱚ ᱠᱚᱢᱯᱤᱭᱩᱴᱟᱨ ᱞᱮᱯᱴᱚᱯ ᱵᱮᱵᱚᱦᱟᱨ ᱠᱟᱛᱮᱫ ᱯᱟᱲᱦᱟᱣ ᱥᱮᱫ ᱜᱚᱲᱚ ᱥᱚᱯᱚᱦᱚᱫ ᱦᱚᱵᱚᱱ ᱧᱟᱢ ᱮᱫᱟ ᱱᱚᱝᱠᱟᱜᱮ ᱠᱷᱟᱹᱞᱤ ᱚᱞᱚᱜ ᱯᱟᱲᱦᱟᱜ ᱪᱟᱥ ᱟᱵᱟᱫᱽ ᱫᱚ ᱵᱟᱝ ᱫᱷᱟᱨᱛᱤ ᱟᱭᱢᱟ ᱞᱮᱠᱟᱱ ᱵᱤᱜᱽᱜᱟᱱ ᱨᱮᱭᱟᱜ ᱩᱛᱱᱟᱹᱣ ᱨᱟᱠᱟᱵ ᱟᱠᱟᱱ ᱠᱷᱟᱹᱛᱤᱨ ᱱᱤᱛᱚᱜ ᱯᱟᱹᱦᱤᱞ ᱠᱷᱚᱱᱟᱜ ᱫᱤᱥᱚᱢ ᱟᱭᱢᱟ ᱪᱮᱛᱟᱱ ᱛᱮ ᱨᱟᱠᱟᱵ ᱟᱠᱟᱱᱟ ᱱᱤᱛᱚᱜ ᱧᱮᱞᱚᱜ ᱠᱟᱱᱟ ᱫᱷᱟᱹᱨᱛᱤᱨᱮ ᱵᱚᱫᱚᱞ ᱦᱚᱸ ᱦᱮᱡ ᱟᱠᱟᱱᱟ ᱵᱚᱫᱚᱞ ᱫᱚ ᱱᱚᱶᱟ ᱜᱮ ᱟᱹᱰᱤ ᱫᱤᱱ ᱫᱚ ᱢᱟᱭᱤᱞ ᱠᱮ ᱢᱟᱭᱤᱞ ᱛᱟᱲᱟᱢ ᱛᱮᱠᱚ ᱪᱟᱞᱟᱜ ᱠᱟᱱ ᱛᱟᱦᱮᱱᱟ ᱱᱤᱛᱚᱜ ᱫᱚ ᱦᱚᱲ ᱧᱮᱞᱚᱜ ᱠᱟᱱᱟ ᱠᱚ ᱠᱟᱹᱴᱤᱡ ᱪᱩᱞᱩᱝ ᱦᱚᱨ ᱪᱟᱞᱟᱜ ᱠᱟᱱᱟ ᱠᱚ ᱤᱱᱟᱹ ᱞᱟᱹᱜᱤᱫ ᱦᱚᱸ ᱜᱟᱹᱰᱤ ᱛᱮᱠᱚ ᱪᱟᱞᱟᱜ ᱠᱟᱱᱟ ᱟᱹᱛᱩ ᱴᱚᱞᱟ ᱨᱮᱱ ᱦᱚᱲ ᱦᱚᱸ ᱱᱤᱛᱚᱜ ᱟᱹᱛᱩᱨᱮ ᱟᱭᱢᱟ ᱞᱮᱠᱟᱱ ᱜᱟᱹᱰᱤ ᱠᱚ ᱵᱷᱮᱱ ᱴᱳᱴᱳ ᱥᱟᱭᱠᱮᱞ ᱢᱳᱴᱚᱨ ᱥᱟᱭᱠᱮᱞ ᱥᱟᱱᱟᱢᱜᱮ ᱦᱮᱡ ᱟᱠᱟᱱᱟ ᱚᱱᱟᱛᱮ ᱟᱹᱛᱩᱨᱮᱱ ᱦᱚᱲ ᱦᱚᱸ ᱱᱤᱛᱚᱜ ᱛᱟᱲᱟᱢ ᱛᱮ ᱚᱠᱟ ᱛᱮᱦᱚᱸ ᱵᱟᱝ ᱠᱚ ᱪᱟᱞᱟᱜ ᱠᱟᱱᱟ ᱛᱳ ᱱᱚᱶᱟᱜᱮ ᱧᱮᱞᱚᱜ ᱠᱟᱱᱟ ᱫᱷᱟ ᱨᱛᱤ ᱨᱮᱫᱚ ᱟᱹᱰᱤ ᱫᱤᱱ ᱠᱷᱚᱱ ᱟᱭᱢᱟ ᱵᱚᱫᱚᱞ ᱦᱮᱡ ᱟᱠᱟᱱᱟ ᱡᱚᱢ ᱧᱩᱨᱮ ᱵᱚᱫᱚᱞ ᱦᱚᱨᱚᱜ ᱵᱟᱸᱫᱮᱨᱮ ᱛᱟᱲᱟᱢᱨᱮ ᱨᱚᱲᱨᱮ ᱥᱟᱱᱟᱢ ᱨᱮᱜᱮ ᱵᱚᱫᱚᱞ ᱦᱮᱡ ᱟᱠᱟᱱᱟ